ᱦᱮᱞᱳ ᱦᱮᱸ ᱡᱚᱦᱟᱨ ᱜᱮ ᱞᱟᱹᱭ ᱵᱤᱱ ᱚᱠᱚᱭ ᱵᱮᱱ ᱢᱮᱱᱮᱫᱼᱟ ᱦᱳᱭ ᱞᱟᱹᱭᱵᱤᱱ ᱥᱮ ᱪᱮᱫ ᱠᱷᱚᱵᱚᱨ ᱟᱪᱪᱷᱟ ᱦᱮᱸ ᱥᱚᱵᱽᱡᱤ ᱨᱮ ᱥᱚᱵᱽᱡᱤ ᱨᱮᱢᱟ ᱟᱹᱞᱤᱧᱟᱜ ᱢᱟ ᱟᱹᱰᱤ ᱢᱟᱨᱟᱝ ᱥᱴᱳᱨ ᱠᱟᱱᱟ ᱮᱠᱷᱟᱱ ᱫᱚ ᱟᱹᱵᱤᱱ ᱪᱮᱫ ᱞᱮᱠᱟᱱᱟᱜ ᱥᱚᱵᱽᱡᱤ ᱵᱮᱱ ᱦᱟᱛᱟᱣᱟ ᱟᱹᱰᱤ ᱯᱨᱚᱠᱟᱨ ᱥᱚᱵᱽᱡᱤ ᱢᱮᱱᱟᱜᱼᱟ ᱡᱟᱦᱟᱸ ᱞᱮᱠᱟ ᱦᱮᱸ ᱦᱮᱸ ᱦᱮᱸ ᱚ ᱦᱳᱭ ᱟᱪᱪᱷᱟ ᱤᱱᱟᱹᱠᱷᱟᱱ ᱟᱹᱵᱤᱱ ᱵᱤᱱ ᱢᱮᱱ ᱠᱮᱫᱟ ᱦᱚᱛᱚᱫ ᱮᱱᱠᱷᱟᱱ ᱦᱚᱛᱚᱫ ᱫᱚ ᱦᱟᱸᱜ ᱦᱩᱰᱤᱧ ᱢᱟᱨᱟᱝ ᱟᱹᱰᱤ ᱞᱮᱠᱟᱱᱟᱜ ᱥᱟᱭᱤᱡᱽ ᱢᱮᱱᱟᱜᱼᱟ ᱮᱱᱠᱷᱟᱱ ᱫᱚ ᱦᱩᱰᱤᱧᱟᱜ ᱫᱚ ᱦᱟᱸᱜ ᱢᱟᱱᱮ ᱜᱮᱞ ᱴᱟᱞᱟ ᱠᱟᱛᱮᱫ ᱟᱨ ᱡᱟᱦᱟᱸ ᱢᱟᱨᱟᱝᱼᱟᱜ ᱫᱚ ᱦᱟᱸᱜ ᱵᱟᱨ ᱜᱮᱞ ᱠᱟᱛᱮᱫ ᱟᱹᱵᱤᱱ ᱡᱩᱫᱤ ᱵᱤᱱ ᱦᱟᱛᱟᱣᱟ ᱫᱚᱥᱴᱤ ᱜᱟᱱ ᱮᱸᱰᱮᱠᱷᱟᱱ ᱫᱚ ᱚᱻ ᱢᱟᱱᱮ ᱛᱩᱨᱩᱭ ᱴᱟᱠᱟ ᱠᱟᱛᱮᱫ ᱞᱤᱧ ᱮᱢᱟ ᱵᱮᱱᱟ ᱦᱳᱭ ᱟᱨ ᱵᱮᱸᱜᱟᱲ ᱫᱚ ᱦᱟᱸᱜ ᱪᱟᱞᱟᱜ ᱠᱟᱱᱟ ᱵᱟᱨ ᱜᱮᱞ ᱴᱟᱠᱟ ᱠᱤᱞᱳ ᱟᱪᱪᱷᱟ ᱚᱱᱟ ᱜᱮᱞ ᱜᱮᱞ ᱛᱩᱨᱩᱭ ᱴᱟᱠᱟ ᱛᱮᱞᱤᱧ ᱮᱢᱟ ᱵᱮᱱᱟ ᱚᱱᱟ ᱵᱮᱸᱜᱟᱲ ᱦᱳᱭ ᱚᱱᱮᱞᱤᱧ ᱠᱚᱢ ᱠᱮᱫ ᱜᱮᱞ ᱜᱮᱞ ᱛᱩᱨᱩᱭ ᱵᱤᱥ ᱴᱟᱠᱟ ᱢᱟᱱᱮ ᱵᱟᱨᱜᱮᱞ ᱞᱤᱧ ᱡᱟᱦᱟᱸ ᱫᱟᱢ ᱠᱟᱱᱟ ᱱᱟᱦᱟᱸᱜ ᱟᱫᱚ ᱢᱟᱱᱮ ᱯᱩᱱ ᱴᱟᱞᱟ ᱟᱲᱟᱜ ᱠᱟᱛᱮᱫ ᱞᱤᱧ ᱮᱢᱟ ᱵᱤᱱ ᱠᱟᱱᱟ ᱚᱱᱟᱦᱚᱸ ᱵᱟᱨᱜᱮᱞ ᱴᱟᱠᱟ ᱠᱤᱞᱳ ᱟᱨᱠᱷᱟᱱ ᱚᱱᱟ ᱫᱚ ᱜᱮᱞ ᱜᱮᱞ ᱢᱚᱬᱮ ᱴᱟᱠᱟ ᱛᱮᱞᱤᱧ ᱮᱢᱟᱵᱤᱱᱟ ᱟᱨ ᱦᱳᱭ ᱟᱫᱚ ᱛᱤᱱᱟᱹᱜ ᱦᱳᱭ ᱟᱫᱚ ᱛᱤᱱᱟᱹᱜ ᱰᱷᱮᱨ ᱦᱟᱸᱜ ᱵᱤᱱ ᱦᱟᱛᱟᱣᱟ ᱚᱱᱟ ᱟᱨᱚ ᱠᱚ ᱪᱮᱫ ᱠᱚ ᱡᱟᱦᱟᱱᱟᱜ ᱫᱚᱨᱠᱟᱨᱚᱜᱼᱟ ᱚᱱᱟ ᱦᱤᱥᱟᱹᱵᱽ ᱡᱩᱫᱤ ᱟᱨᱦᱚᱸ ᱡᱟᱦᱟᱱᱟᱜ ᱠᱚ ᱫᱚᱨᱠᱟᱨᱚᱜᱼᱟ ᱰᱷᱮᱨ ᱢᱟᱛᱨᱟ ᱨᱮ ᱫᱚᱨᱠᱟᱨᱚᱜᱼᱟ ᱮᱸᱰᱮᱠᱷᱟᱱ ᱛᱚᱵᱮᱠᱷᱟᱱ ᱦᱟᱸᱜ ᱢᱟᱲᱟᱝ ᱨᱮ ᱞᱟᱹᱭ ᱟᱹᱞᱤᱧ ᱵᱤᱱ ᱛᱟᱠᱤ ᱟᱹᱵᱤᱱᱟᱜ ᱡᱟᱦᱟᱸ ᱩᱱᱟᱹᱜ ᱢᱟᱨᱟᱝ ᱯᱨᱳᱜᱽᱨᱟᱢ ᱢᱮᱱᱟᱜᱼᱟ ᱚᱱᱟ ᱢᱟᱱᱮ ᱚᱱᱟᱨᱮ ᱡᱟᱦᱟᱱᱟᱜ ᱫᱤᱠᱠᱚᱛ ᱟᱞᱚ ᱛᱟᱹᱵᱤᱱ ᱦᱩᱭᱩᱜ ᱢᱟ ᱟᱞᱚ ᱚᱥᱩᱵᱤᱫᱷᱟ ᱟᱞᱚ ᱦᱩᱭᱩᱜ ᱢᱟ ᱚᱱᱟ ᱞᱟᱹᱜᱤᱫ ᱛᱮ ᱢᱟᱲᱟᱝ ᱨᱮᱵᱤᱱ ᱞᱟᱹᱭ ᱟᱹᱞᱤᱧᱟ ᱦᱳᱭ ᱦᱳᱭ ᱴᱷᱤᱠ ᱜᱮᱭᱟ ᱢᱟ